ᱞᱟᱦᱟ ᱚᱠᱛᱚ ᱠᱷᱚᱱ ᱡᱟᱦᱟᱸ ᱱᱚᱣᱟ ᱜᱷᱚᱴᱱᱟ ᱜᱷᱚᱴᱟᱣ ᱞᱮᱱ ᱛᱟᱦᱮᱸ ᱠᱟᱱᱟ ᱱᱚᱰᱮ ᱢᱤᱫᱴᱟᱝ ᱨᱟᱡᱟ ᱧᱩᱛᱩᱢᱟᱱ ᱨᱟᱡᱟᱭ ᱛᱟᱦᱮᱸ ᱠᱟᱱᱟ ᱫᱷᱚᱞᱵᱷᱩᱢ ᱨᱟᱡᱟ ᱢᱮᱱᱛᱮ ᱩᱱᱤ ᱟᱹᱰᱤ ᱧᱩᱛᱩᱢᱟᱱ ᱨᱟᱡᱟᱭ ᱛᱟᱦᱮᱸ ᱠᱟᱱᱟ ᱩᱱᱤᱜᱮ ᱟᱹᱰᱤ ᱦᱟᱞᱮᱜᱮ ᱠᱩᱨᱩᱢᱩᱴᱩ ᱱᱚᱣᱟ ᱫᱷᱟᱹᱨᱛᱤ ᱨᱮ ᱟᱹᱰᱤ ᱠᱤᱪᱷᱩ ᱟᱭᱟᱜ ᱦᱚᱸ ᱡᱟᱢᱛᱟᱭ ᱛᱟᱭ ᱛᱟᱦᱮᱸ ᱠᱟᱱᱟ ᱟᱨ ᱱᱚᱣᱟ ᱫᱚ ᱡᱟᱦᱟᱸ ᱱᱚᱨᱢᱟᱞ ᱱᱚᱣᱟ ᱢᱮᱱᱟᱜᱼᱟ ᱱᱚᱣᱟ ᱦᱚᱭ ᱫᱟᱨᱮ ᱥᱤᱧ ᱪᱟᱸᱫᱳ ᱜᱮ ᱟᱡ ᱧᱩᱛᱟᱹᱛ ᱛᱮ ᱦᱚᱭ ᱦᱤᱸᱥᱤᱫ ᱫᱟᱨᱮ ᱠᱚ ᱱᱚᱣᱟ ᱫᱷᱟᱹᱨᱛᱤ ᱨᱮ ᱚᱲᱟᱜ ᱫᱩᱣᱟᱹᱨ ᱵᱮᱱᱟᱣ ᱠᱟᱛᱮ ᱫᱟᱨᱮ ᱥᱟᱠᱟᱢ ᱠᱚ ᱡᱚᱛᱚᱣᱟᱜ ᱜᱮ ᱛᱟᱦᱮᱸ ᱠᱟᱱᱟ ᱚᱱᱟᱛᱮ ᱟᱹᱰᱤ ᱧᱩᱛᱩᱢᱟᱱ ᱨᱟᱡᱟ ᱟᱨ ᱵᱤᱥᱮᱥ ᱜᱟᱶᱛᱟ ᱨᱮᱱᱟᱜ ᱦᱚᱲ ᱠᱚᱣᱟᱜ ᱥᱮᱴᱮᱨ ᱟᱛᱮ ᱟᱹᱰᱤ ᱠᱤᱪᱷᱩ ᱛᱟᱦᱮᱸ ᱠᱟᱱᱟ ᱱᱚᱣᱟ ᱫᱷᱟᱹᱨᱛᱤ ᱨᱮ ᱱᱤᱛᱚᱝ ᱫᱷᱟᱹᱵᱤᱡ ᱥᱤᱧ ᱪᱟᱸᱫᱚ ᱠᱷᱟᱹᱛᱤᱨ ᱛᱮ ᱟᱹᱰᱤ ᱠᱤᱪᱷᱩ ᱦᱩᱭ ᱠᱟᱱᱟ ᱦᱚᱭ ᱠᱚ ᱥᱮᱨᱢᱟ ᱡᱚᱛᱚᱣᱟᱜ ᱜᱮ ᱛᱟᱦᱮᱸ ᱠᱟᱱᱟ ᱟᱨ ᱩᱱᱤ ᱫᱟᱨᱟᱭ ᱛᱮᱦᱚᱸ ᱱᱤᱛᱚᱝ ᱦᱚᱸ ᱡᱮᱣᱮᱛ ᱜᱮ ᱢᱮᱱᱟᱜ ᱵᱚᱱᱟ ᱡᱮᱣᱮᱛ ᱡᱤᱵᱚᱱ ᱵᱚᱱ ᱛᱟᱦᱮᱱᱟᱵᱚᱱ ᱟᱨ ᱵᱷᱟᱹᱜᱤ ᱛᱮᱜᱮ ᱵᱚᱱ ᱛᱟᱦᱮᱱᱟ